ᱯᱩᱨᱩᱞᱤᱭᱟᱹ ᱦᱚᱱᱚᱛ ᱨᱮᱭᱟᱜ ᱢᱩᱲᱩᱫ ᱞᱟᱠᱪᱟᱨ ᱠᱚᱫᱚ ᱦᱩᱭᱩᱜ ᱠᱟᱱᱟ ᱵᱟᱦᱟ ᱥᱚᱦᱨᱟᱭ ᱥᱮ ᱢᱟᱜᱢᱚᱬᱮ ᱠᱚᱨᱮ ᱱᱚᱣᱟ ᱠᱚᱫᱚ ᱠᱚ ᱢᱟᱱᱟᱣᱟ ᱦᱚᱲ ᱠᱚᱫᱚ ᱱᱚᱣᱟ ᱦᱚᱲ ᱠᱚᱫᱚ ᱟᱭᱢᱟ ᱞᱮᱠᱟᱱ ᱫᱷᱚᱨᱚᱢ ᱪᱟᱨᱪᱟ ᱪᱟᱨᱪᱟᱨᱮᱠᱚ ᱥᱮᱞᱮᱫ ᱟᱠᱟᱱᱟ ᱮᱱᱛᱮ ᱨᱮᱦᱚᱸ ᱟᱵᱚ ᱡᱟᱦᱟᱸ ᱥᱟᱱᱛᱟᱲ ᱫᱷᱚᱨᱚᱢ ᱱᱚᱣᱟ ᱨᱮᱫᱚ ᱱᱚᱣᱟᱫᱚ ᱥᱚᱦᱨᱟᱭ ᱥᱚᱦᱨᱟᱭ ᱵᱚᱸᱜᱟ ᱨᱮᱫᱚ ᱥᱚᱦᱨᱟᱭ ᱯᱷᱟᱜᱩᱱ ᱵᱚᱸᱜᱟ ᱨᱮᱫᱚ ᱵᱟᱦᱟ ᱡᱟᱱᱛᱷᱟᱲ ᱢᱟᱜᱢᱚᱬᱮ ᱥᱟᱶᱛᱮ ᱮᱢᱟᱱ ᱮᱢᱟᱱᱠᱚ ᱵᱚᱸᱜᱟ ᱵᱩᱨᱩᱭᱟ ᱚᱱᱠᱟ ᱞᱮᱠᱟᱛᱮᱜᱮ ᱵᱤᱫᱮᱥᱤᱠᱚ ᱦᱮᱡᱞᱮᱱ ᱠᱷᱟᱱ ᱱᱤᱡᱮᱭᱟᱜ ᱱᱚᱣᱟ ᱩᱯᱨᱩᱢᱠᱚ ᱮᱢ ᱠᱟᱛᱮ ᱩᱱᱠᱩ ᱠᱚ ᱵᱟᱰᱟᱭ ᱫᱟᱲᱮᱼᱟ